ᱦᱮᱸ ᱦᱳᱭ ᱜᱚᱢᱠᱮ ᱥᱟᱸᱜᱷᱟᱨ ᱫᱚ ᱟᱹᱰᱤ ᱟᱹᱰᱤ ᱡᱟᱭᱜᱟ ᱜᱮᱧ ᱪᱟᱞᱟᱣ ᱠᱟᱱᱟ ᱢᱮᱱᱠᱷᱟᱱ ᱟᱹᱰᱤ ᱢᱚᱡᱽ ᱜᱮᱧ ᱵᱩᱡᱷᱟᱹᱣᱟ ᱥᱟᱸᱜᱷᱟᱨ ᱪᱟᱞᱟᱜ ᱫᱚ ᱡᱮᱢᱚᱱᱠᱤ ᱥᱩᱥᱩᱱᱤᱭᱟ ᱵᱩᱨᱩᱧ ᱪᱟᱞᱟᱣ ᱠᱟᱱᱟ ᱚᱸᱰᱮ ᱦᱚᱸ ᱵᱩᱨᱩ ᱫᱮᱡ ᱠᱟᱛᱮ ᱟᱹᱰᱤ ᱢᱚᱡᱽ ᱜᱮᱧ ᱵᱩᱡᱷᱟᱹᱣ ᱠᱟᱫᱟ ᱜᱟᱛᱮ ᱠᱚ ᱥᱟᱞᱟᱜ ᱪᱟᱞᱟᱣ ᱠᱟᱱᱟᱧ ᱯᱷᱮᱢᱮᱞᱤ ᱠᱚ ᱢᱮᱥᱟᱢᱮᱥᱤ ᱠᱟᱛᱮ ᱡᱚᱛᱚᱦᱚᱲ ᱢᱤᱫ ᱥᱟᱶᱛᱮ ᱟᱹᱰᱤ ᱢᱚᱡᱽᱜᱮᱧ ᱟᱭᱠᱟᱹᱣᱫᱟ ᱚᱸᱰᱮ ᱦᱚᱸ ᱪᱟᱞᱟᱣ ᱠᱟᱛᱮ ᱮᱢᱚᱱᱠᱤ ᱚᱡᱳᱫᱽᱫᱷᱟ ᱵᱩᱨᱩ ᱦᱚᱸ ᱡᱮᱢᱚᱱ ᱟᱡᱳᱫᱤᱭᱟᱹ ᱵᱩᱨᱩ ᱚᱸᱰᱮ ᱫᱚ ᱠᱚᱲᱟ ᱦᱚᱯᱚᱱ ᱠᱚ ᱪᱟᱞᱟᱜᱼᱟ ᱥᱟᱸᱜᱷᱟᱨ ᱟᱭᱢᱟ ᱞᱮᱠᱟᱱ ᱥᱟᱸᱜᱷᱟᱨ ᱠᱚ ᱮᱢᱚᱱᱠᱤ ᱠᱚᱲᱟ ᱜᱤᱫᱽᱨᱟᱹ ᱠᱚ ᱪᱟᱞᱟᱜᱼᱟ ᱚᱸᱰᱮ ᱫᱚ ᱠᱚᱲᱟ ᱜᱤᱫᱽᱨᱟᱹ ᱫᱚ ᱚᱸᱰᱮ ᱥᱮᱸᱫᱽᱨᱟ ᱠᱚ ᱪᱟᱞᱟᱜ ᱜᱮᱭᱟ ᱟᱹᱰᱤ ᱡᱤᱵᱽᱼᱡᱤᱭᱟᱹᱞᱤ ᱠᱚ ᱢᱮᱱᱟᱜ ᱠᱚᱣᱟ ᱚᱸᱰᱮ ᱥᱟᱸᱜᱷᱟᱨ ᱠᱚᱣᱟ ᱠᱚ ᱥᱮᱸᱫᱽᱨᱟ ᱠᱚᱣᱟ ᱠᱚ ᱦᱮᱸ ᱟᱨ ᱱᱚᱜᱼᱚᱭ ᱡᱮᱢᱚᱱ ᱢᱩᱠᱩᱴᱢᱚᱱᱤᱯᱩᱨ ᱫᱚ ᱰᱮᱢ ᱠᱟᱱᱟ ᱢᱤᱫᱴᱟᱝ ᱜᱳᱲᱟᱵᱟᱲᱤ ᱰᱮᱢ ᱢᱮᱱᱟᱜᱼᱟ ᱚᱱᱟ ᱦᱚᱸᱧ ᱧᱮᱞ ᱠᱟᱫᱟ ᱚᱸᱰᱮ ᱦᱚᱸ ᱟᱹᱰᱤ ᱢᱚᱡᱽ ᱜᱮ ᱵᱩᱡᱷᱟᱹᱜᱼᱟ ᱫᱟᱜ ᱠᱚ ᱢᱮᱱᱟᱜᱼᱟ ᱱᱟᱹᱣᱠᱟᱹ ᱢᱮᱱᱟᱜ ᱠᱚᱣᱟ ᱟᱹᱰᱤᱨᱚᱠᱚᱢ ᱟᱹᱰᱤᱜᱮ ᱢᱮᱱᱟᱜᱼᱟ ᱟᱹᱰᱤ ᱢᱚᱡᱽ ᱜᱮᱧ ᱵᱩᱡᱷᱟᱹᱣᱟ ᱢᱮᱞᱟ ᱦᱩᱭᱩᱜ ᱜᱮᱭᱟ ᱚᱸᱰᱮ ᱟᱹᱰᱤ ᱨᱚᱠᱚᱢ ᱢᱮᱱᱟᱜᱼᱟ ᱢᱮᱞᱟ ᱠᱚᱨᱮ ᱟᱹᱰᱤ ᱢᱚᱡᱽ ᱜᱮᱧ ᱟᱹᱭᱠᱟᱹᱣ ᱠᱮᱫᱟ ᱢᱮᱞᱟ ᱨᱮᱦᱚᱸ ᱫᱟᱬᱟᱼᱵᱟᱲᱟ ᱠᱟᱛᱮ ᱥᱟᱸᱜᱷᱟᱨ ᱪᱟᱞᱟᱣ ᱠᱟᱛᱮ ᱟᱨᱠᱤ ᱟᱹᱰᱤ ᱢᱚᱡᱽ ᱜᱮᱧ ᱟᱹᱭᱠᱟᱹᱣ ᱠᱟᱫᱟ ᱟᱨ ᱱᱚᱜᱼᱚᱭ ᱡᱮ ᱥᱤᱞᱫᱟᱹ ᱯᱟᱛᱟ ᱦᱩᱭᱩᱜᱼᱟ ᱯᱚᱨᱚᱵᱽ ᱥᱤᱞᱫᱟᱹ ᱯᱟᱴᱟᱵᱤᱫᱷᱟᱹ ᱯᱚᱨᱚᱵᱽ ᱱᱚᱣᱟ ᱫᱚ ᱥᱨᱟᱵᱚᱱ ᱵᱚᱸᱜᱟ ᱦᱩᱭᱩᱜᱼᱟ ᱚᱸᱰᱮ ᱦᱚᱸ ᱟᱹᱰᱤ ᱟᱭᱢᱟ ᱞᱮᱠᱟᱱ ᱜᱮ ᱦᱚᱲᱠᱚ ᱦᱤᱡᱩᱜᱼᱟ ᱟᱹᱰᱤ ᱟᱭᱢᱟ ᱞᱮᱠᱟᱱ ᱦᱚᱲ ᱥᱟᱞᱟᱜ ᱤᱧ ᱢᱟᱱᱮᱧ ᱨᱚᱯᱚᱲ ᱠᱟᱱᱟ ᱥᱮᱧ ᱧᱮᱯᱮᱞ ᱠᱟᱱᱟ ᱦᱮᱸ ᱚᱸᱰᱮ ᱦᱚᱸ ᱟᱹᱰᱤ ᱢᱚᱡᱽ ᱜᱤᱧ ᱟᱹᱭᱠᱟᱹᱣ ᱠᱟᱫᱟ ᱥᱮ ᱟᱨ ᱦᱮᱸ ᱱᱚᱣᱟ ᱤᱭᱟᱹ ᱵᱩᱨᱩ ᱜᱟᱰᱨᱟᱥᱤᱱᱤ ᱵᱩᱨᱩᱧ ᱪᱟᱞᱟᱣ ᱠᱟᱱᱟ ᱚᱸᱰᱮ ᱦᱚᱸ ᱟᱹᱰᱤ ᱢᱚᱡᱽᱜᱮ ᱵᱩᱨᱩ ᱫᱮᱡ ᱠᱟᱛᱮ ᱞᱟᱛᱟᱨ ᱥᱮᱱᱮᱢ ᱠᱚᱭᱚᱜ ᱞᱮᱠᱷᱟᱱ ᱧᱟᱞᱟᱜ ᱜᱮ ᱟᱹᱰᱤ ᱢᱚᱡᱽ ᱜᱮ ᱵᱩᱡᱷᱟᱹᱜᱼᱟ ᱟᱹᱰᱤ ᱨᱟᱹᱥᱠᱟᱹ ᱜᱮ ᱦᱮᱸ ᱟᱨ ᱢᱟᱨᱟᱝ ᱵᱩᱨᱩ ᱦᱚᱸᱧ ᱪᱟᱞᱟᱣ ᱠᱟᱱᱟ ᱮᱢᱚᱱᱠᱤ ᱚᱸᱰᱮ ᱦᱚᱸ ᱪᱟᱞᱟᱣ ᱠᱟᱹᱱᱟᱹᱧ ᱫᱮᱡ ᱠᱟᱹᱱᱟᱹᱧ ᱟᱹᱰᱤᱵᱟᱨ ᱜᱮ ᱯᱮ ᱫᱷᱟᱣ ᱤᱧ ᱪᱟᱞᱟᱣ ᱠᱟᱱᱟ ᱚᱸᱰᱮ ᱦᱚᱸ ᱟᱹᱰᱤ ᱢᱚᱡᱽ ᱜᱮᱧ ᱵᱩᱡᱷᱟᱹᱣ ᱠᱟᱫᱟ ᱯᱷᱮᱢᱮᱞᱚ ᱥᱟᱞᱟᱜ ᱪᱟᱞᱟᱣ ᱦᱩᱭ ᱞᱮᱱᱛᱮ ᱟᱹᱰᱤ ᱢᱚᱡᱽ ᱜᱮ ᱵᱩᱡᱷᱟᱹᱣᱱᱟ ᱩᱱᱠᱩ ᱦᱚᱸ ᱟᱹᱰᱤ ᱢᱚᱡᱽ ᱜᱮᱠᱚ ᱵᱩᱡᱷᱟᱹᱣ ᱠᱮᱫᱟ ᱯᱷᱮᱢᱮᱞᱤ ᱠᱚᱦᱚᱸ ᱟᱨ ᱟᱨ ᱱᱚᱛᱮ ᱯᱟᱛᱟ ᱦᱚᱸ ᱯᱟᱛᱟ ᱧᱮᱞ ᱦᱚᱸ ᱦᱩᱭᱱᱟ ᱚᱸᱰᱮ ᱦᱚᱸ ᱢᱚᱡᱽᱜᱮ ᱮᱱᱮᱡ ᱥᱮᱨᱮᱧ ᱠᱚ ᱦᱩᱭᱱᱟ ᱦᱮᱸ ᱱᱤᱭᱟᱹᱜᱮ